ᱦᱮᱸ ᱪᱮᱫ ᱠᱷᱚᱵᱚᱨ

ᱪᱮᱫᱞᱮᱠᱟ ᱪᱚᱝ

ᱟᱪᱪᱷᱟ ᱦᱮᱸ ᱟᱪᱪᱷᱟ ᱦᱮᱸ ᱛᱚ ᱟᱫᱚ ᱟᱪᱪᱷᱟ ᱛᱟᱦᱚᱞᱮ ᱵᱷᱟᱹᱜᱤ ᱜᱮ ᱱᱚᱰᱮ ᱠᱷᱚᱱ ᱫᱚ ᱠᱩᱞ ᱫᱚ ᱦᱩᱭᱩᱜ ᱠᱟᱱᱟ ᱛᱚᱵᱮ ᱟᱪᱪᱷᱟ ᱴᱷᱤᱠ ᱜᱮᱭᱟ ᱱᱚᱣᱟ ᱫᱚ ᱵᱷᱟᱹᱜᱤ ᱠᱮᱜᱼᱟ ᱵᱮᱱ ᱞᱟᱹᱭ ᱠᱮᱜᱼᱟ ᱵᱮᱱ ᱛᱚᱵᱮ ᱱᱚᱣᱟ ᱠᱚᱫᱚ ᱟᱨᱚ ᱛᱟᱦᱚᱞᱮ ᱵᱷᱟᱹᱞᱤ ᱠᱟᱛᱮ ᱵᱮᱵᱚᱥᱛᱟ ᱦᱩᱭᱩᱜᱼᱟ ᱪᱮᱫ ᱛᱮ ᱱᱚᱝᱠᱟ ᱥᱚ ᱠᱟᱱᱟ ᱡᱟᱦᱟᱸ ᱵᱮᱱ ᱞᱟᱹᱭ ᱮᱫᱟ ᱡᱮ ᱥᱚ ᱠᱟᱱᱟ ᱫᱟᱜ ᱱᱚᱣᱟ ᱛᱚ ᱵᱷᱟᱹᱜᱤ ᱫᱟᱜ ᱜᱮ ᱱᱚᱞᱠᱩᱯ ᱠᱷᱚᱱ ᱠᱩᱞ ᱦᱩᱭᱩᱜ ᱠᱟᱱ ᱫᱚ ᱪᱮᱠᱟ ᱛᱮ ᱚ ᱟᱪᱪᱷᱟ ᱟᱪᱷᱟ ᱟᱪᱷᱟ ᱟᱪᱷᱟ ᱴᱷᱤᱠ ᱜᱮᱭᱟ ᱛᱟᱦᱚᱞᱮ ᱠᱷᱟᱱ ᱫᱚ ᱮᱭᱟᱨ ᱯᱚᱨᱮ ᱫᱚ ᱱᱚᱣᱟ ᱫᱚ ᱵᱮᱵᱚᱥᱛᱟᱭᱟᱞᱤᱧ ᱡᱮ ᱚᱱᱟ ᱴᱮᱝᱠᱟᱨ ᱠᱚ ᱯᱚᱨᱤᱥᱠᱟᱨ ᱯᱚᱨᱤᱪᱷᱚᱱᱱᱚ ᱥᱟᱯᱷᱟ ᱞᱟᱹᱜᱤᱫ ᱛᱮ ᱡᱟᱛᱮ ᱡᱮᱢᱚᱱ ᱚᱱᱟ ᱚᱱᱠᱟ ᱵᱮᱵᱚᱥᱛᱟ ᱭᱮᱫᱟᱜ ᱦᱟᱸᱜ ᱛᱟᱦᱚᱞᱮ ᱵᱟᱝᱠᱷᱟᱱ ᱛᱚ ᱵᱟᱝ ᱴᱷᱤᱠᱚᱜᱼᱟ ᱥᱮ ᱢᱟᱱᱮ ᱯᱚᱨᱤᱥᱠᱟᱨ ᱯᱚᱨᱤᱪᱷᱚᱱᱱᱚ ᱵᱟᱝ ᱛᱟᱦᱮᱸ ᱞᱮᱱᱠᱷᱟᱱ ᱫᱟᱜ ᱨᱳᱜ ᱟᱡᱟᱨ ᱧᱟᱧᱟᱢᱟ ᱚᱱᱟ ᱫᱚ ᱴᱷᱤᱠ ᱜᱮᱭᱟ ᱟᱹᱞᱤᱧ ᱴᱷᱤᱠ ᱞᱮ ᱵᱩᱡ ᱟᱠᱟᱫᱟ ᱠᱤᱱᱛᱩ ᱵᱷᱟᱹᱞᱤ ᱜᱮᱞᱮ ᱠᱩᱞ ᱫᱚᱞᱮ ᱠᱩᱞ ᱞᱮᱫᱟ ᱡᱟᱭᱦᱳᱠ ᱱᱚᱣᱟ ᱫᱚ ᱵᱮᱵᱚᱥᱛᱷᱟᱭ ᱦᱩᱭᱩᱜᱼᱟ ᱛᱟᱦᱚᱞᱮ ᱟᱪᱪᱷᱟ ᱟᱪᱪᱷᱟ ᱴᱷᱤᱠ ᱟᱪᱷᱮ ᱦᱮᱸ ᱦᱮᱸ ᱴᱷᱤᱠ ᱟᱪᱷᱮ ᱴᱷᱤᱠ ᱟᱪᱷᱮ ᱛᱟᱦᱚᱞᱮ ᱠᱷᱟᱱ ᱱᱚᱣᱟ ᱫᱚ ᱟᱨᱚ ᱟᱹᱞᱤᱧ ᱦᱚᱸ ᱚᱱᱟ ᱠᱟᱨᱚᱱ ᱛᱮ ᱢᱟᱱᱮ ᱛᱚᱫᱚᱱᱛ ᱠᱟᱛᱮᱫ ᱧᱮᱞ ᱦᱩᱭᱩᱜᱼᱟ ᱱᱚᱞᱠᱩᱯ ᱠᱚ ᱪᱮᱫ ᱞᱮᱠᱟ ᱵᱷᱟᱵ ᱦᱩᱭᱟᱠᱟᱱᱟ ᱪᱮᱫ ᱞᱮᱠᱟ ᱛᱟᱦᱚᱞᱮ ᱚᱸᱰᱮ ᱠᱷᱚᱱ ᱜᱮ ᱠᱤᱪᱷᱩ ᱦᱳᱭᱛᱳ ᱠᱚᱢ ᱫᱟᱜ ᱨᱟᱠᱟᱵᱚᱜ ᱠᱟᱱᱟ ᱚᱱᱟ ᱛᱮ ᱚᱱᱟ ᱛᱮ ᱥᱚ ᱠᱟᱱᱟ ᱚᱱᱟ ᱫᱚ ᱴᱷᱤᱠ ᱦᱩᱭᱩᱜᱼᱟ ᱜᱩᱵᱷᱤᱨ ᱦᱚᱪᱚ ᱨᱮᱭᱟᱜ ᱞᱤᱧ ᱪᱮᱥᱴᱟᱭᱟ ᱦᱮᱸ ᱦᱮᱸ ᱦᱮᱸ ᱴᱷᱤᱠ ᱟᱪᱷᱮ ᱴᱷᱤᱠ ᱟᱪᱷᱮ ᱱᱟᱯᱟᱭ ᱠᱟᱛᱷᱟ ᱵᱮᱱ ᱞᱟᱹᱭ ᱠᱮᱜᱼᱟ ᱱᱚᱣᱟ ᱫᱚ ᱵᱷᱟᱹᱜᱤ ᱠᱟᱛᱷᱟ ᱠᱟᱱ ᱜᱮᱭᱟ ᱛᱚᱵᱮ ᱟᱹᱞᱤᱧ ᱦᱚᱞᱤᱧ ᱪᱮᱥᱴᱟᱭᱟ ᱯᱨᱚᱪᱚᱱᱰᱚᱞᱤᱧ ᱪᱮᱥᱴᱟᱭᱟ ᱱᱚᱣᱟ ᱫᱚ ᱱᱤᱛᱚᱜ ᱫᱚ ᱟᱨᱚ ᱫᱟᱜ ᱨᱮᱭᱟᱜ ᱫᱚ ᱠᱨᱟᱭᱤᱥ ᱨᱮᱭᱟᱜ ᱫᱚ ᱠᱚᱱᱳ ᱠᱟᱛᱷᱟ ᱜᱮ ᱵᱟᱝ ᱠᱟᱱᱟ ᱡᱟᱛᱮ ᱡᱮᱢᱚᱱ ᱱᱚᱣᱟ ᱫᱚ ᱟᱫᱚ ᱵᱷᱟᱹᱞᱤ ᱫᱟᱜ ᱟᱨ ᱢᱚᱴᱟ ᱥᱟᱯᱞᱟᱭ ᱧᱟᱢᱚᱜ ᱢᱟ ᱚᱱᱟ ᱜᱮ ᱡᱚᱛᱚ ᱦᱚᱲ ᱫᱟᱜ ᱨᱮᱜᱮ ᱛᱳ ᱟᱵᱚᱣᱟᱜ ᱡᱤᱵᱚᱱ ᱛᱟᱵᱚᱱ